ᱢᱮᱨᱚᱢ ᱵᱷᱤᱰ ᱫᱚ ᱢᱤᱫ ᱢᱤᱫ ᱵᱟᱨ ᱯᱩᱭᱥᱟᱹ ᱦᱩᱭᱩᱜ ᱞᱟᱹᱜᱟᱹᱫ ᱥᱮ ᱫᱩᱠ ᱥᱩᱠ ᱨᱮ ᱟᱞᱚ ᱞᱮ ᱠᱚᱥᱴᱚ ᱜᱚᱫᱚᱜ ᱢᱟ ᱚᱱᱟ ᱪᱤᱠᱟᱹ ᱢᱟᱱᱮ ᱦᱟᱸᱰᱮ ᱱᱟᱰᱮ ᱫᱷᱟᱨ ᱩᱫᱷᱟᱹᱨ ᱟᱞᱚ ᱪᱟᱞᱟᱣ ᱜᱚᱫᱚᱜ ᱢᱟ ᱱᱚᱣᱟ ᱥᱟᱢᱟᱱ ᱛᱮ ᱟᱞᱮ ᱵᱚᱫᱚᱞ ᱠᱟᱛᱮᱫ ᱟᱞᱮᱭᱟᱜ ᱫᱩᱠ ᱥᱩᱠ ᱞᱮ ᱯᱟᱨᱚᱢ ᱫᱟᱲᱮᱭᱟᱜ ᱢᱟ ᱚᱱᱟ ᱪᱤᱠᱟᱹ ᱢᱮᱨᱚᱢ ᱵᱷᱤᱰᱤ ᱫᱚᱞᱮ ᱟᱹᱥᱩᱞ ᱠᱚᱣᱟ ᱟᱨ ᱢᱮᱨᱚᱢ ᱫᱚ ᱡᱚᱢᱟᱜ ᱞᱮ ᱮᱢᱟ ᱠᱚᱣᱟ ᱜᱷᱟᱸᱥ ᱠᱚ ᱫᱟᱜ ᱠᱚ ᱞᱮ ᱮᱢᱟ ᱠᱚᱣᱟ ᱟᱨ ᱢᱮᱨᱚᱢ ᱟᱹᱥᱩᱞ ᱠᱟᱛᱮᱫ ᱫᱚ ᱩᱱᱠᱩ ᱟᱹᱠᱷᱨᱤᱧ ᱠᱟᱛᱮᱫ ᱯᱩᱭᱥᱟᱹᱛᱟᱞᱮ ᱦᱩᱭᱩᱜ ᱟᱭ ᱚᱱᱟᱞᱮ ᱯᱷᱟᱭᱫᱟᱭᱟ